ᱟᱞᱮ ᱱᱚᱣᱟ ᱮᱞᱟᱠᱟ ᱨᱮᱫᱚ ᱥᱤᱠᱷᱱᱟᱹᱛ ᱵᱮᱯᱟᱨ ᱛᱮᱫᱚ ᱡᱟᱦᱟᱸᱭ ᱠᱚ ᱛᱷᱚᱲᱟ ᱜᱟᱱ ᱯᱚᱨᱤᱵᱟᱨ ᱠᱚ ᱥᱚᱪᱮᱛᱚᱱᱟᱠᱚ ᱩᱱᱠᱩ ᱠᱚ ᱯᱚᱨᱤᱵᱟᱨ ᱨᱮᱫᱚ ᱜᱤᱫᱽᱨᱟᱹ ᱠᱚ ᱪᱮᱛᱟᱱᱛᱮ ᱵᱮᱥ ᱵᱷᱟᱜᱮ ᱢᱚᱴᱟᱢᱩᱴᱤ ᱚᱞᱚᱜ ᱯᱟᱲᱦᱟᱜ ᱥᱮᱫ ᱛᱮᱫᱚ ᱠᱚ ᱥᱮᱬᱟ ᱚᱪᱚᱭᱮᱫ ᱠᱚᱣᱟ ᱠᱚ ᱠᱤᱱᱛᱩ ᱡᱟᱦᱟᱸᱭ ᱠᱚᱫᱚ ᱯᱚᱨᱤᱵᱟᱨ ᱨᱮ ᱜᱟᱨᱡᱮᱱ ᱥᱤᱯᱴ ᱦᱚᱲ ᱠᱚ ᱥᱤᱠᱷᱱᱟᱹᱛ ᱥᱮᱫ ᱞᱮᱠᱟ ᱛᱮᱠᱚ ᱠᱚᱢ ᱡᱩᱨᱤ ᱜᱮᱭᱟ ᱠᱚ ᱚᱱᱟ ᱠᱚ ᱚᱲᱟᱜ ᱜᱷᱟᱨᱚᱸᱡᱽ ᱠᱚᱨᱮᱱ ᱫᱚ ᱥᱤᱠᱷᱱᱟᱹᱛ ᱥᱮᱫ ᱞᱮᱠᱟ ᱛᱮᱫᱚ ᱟᱹᱰᱤ ᱛᱟᱭᱚᱢ ᱨᱮᱜᱮ ᱦᱮᱱᱟᱜ ᱠᱚᱣᱟ ᱱᱤᱭᱟᱹ ᱦᱳᱭᱛᱳ ᱯᱟᱲᱦᱟᱣ ᱯᱟᱲᱦᱟᱣ ᱛᱮ ᱚᱞᱚᱜ ᱤᱥᱠᱩᱞ ᱪᱟᱞᱟᱣ ᱪᱟᱞᱟᱣ ᱛᱮ ᱟᱨ ᱠᱤᱪᱷᱩᱜᱟᱱ ᱯᱟᱲᱦᱟᱣ ᱠᱟᱛᱮᱫ ᱛᱷᱚᱲᱟ ᱠᱚ ᱵᱟᱹᱜᱤᱭᱫᱟᱠᱚ ᱮᱵᱚᱝ ᱚᱠᱚᱭ ᱠᱚᱫᱚ ᱱᱟᱨᱥᱟᱨᱤ ᱠᱚᱨᱮ ᱠᱚ ᱯᱟᱲᱦᱟᱣ ᱦᱚᱪᱴᱚᱭᱮᱫ ᱠᱚ ᱩᱱᱠᱩ ᱠᱚᱫᱚ ᱛᱷᱚᱲᱟ ᱜᱟᱱ ᱠᱚ ᱯᱟᱲᱦᱟᱣ ᱧᱚᱜᱚᱜ ᱠᱟᱱᱟ ᱢᱟᱫᱽᱫᱷᱚᱢᱤᱠ ᱯᱟᱥ ᱩᱪᱪᱚᱼᱢᱟᱫᱽᱫᱷᱚᱢᱤᱠ ᱯᱟᱥ ᱚᱠᱚ ᱫᱚ ᱵᱤᱭᱮ ᱦᱚᱸ ᱟᱨ ᱮᱢᱚᱱ ᱯᱚᱨᱤᱥᱛᱷᱤᱛᱤ ᱱᱚᱝᱠᱟ ᱧᱮᱞᱟᱠᱟᱱᱟ ᱢᱟᱱᱮ ᱠᱟᱹᱴᱤᱡ ᱥᱤᱥᱩ ᱩᱢᱮᱹᱨ ᱠᱷᱮᱛᱨᱮ ᱨᱮᱫᱚ ᱢᱟᱱᱮ ᱯᱨᱟᱭᱢᱟᱨᱤ ᱥᱮ ᱱᱟᱨᱥᱟᱨᱤ ᱥᱮᱠᱥᱮᱱ ᱨᱮ ᱮᱠᱥᱚ ᱨᱮ ᱮᱠᱥᱚ ᱴᱤ ᱜᱤᱫᱽᱨᱟᱹ ᱜᱮ ᱩᱱ ᱚᱠᱛᱮ ᱫᱚ ᱵᱷᱟᱹᱜᱤ ᱠᱚ ᱪᱟᱞᱟᱜ ᱠᱟᱱᱟ ᱯᱟᱲᱦᱟᱣᱼᱯᱟᱲᱦᱟᱣ ᱛᱮ ᱮᱠᱥᱚ ᱴᱤ ᱜᱤᱫᱽᱨᱟᱹ ᱨᱮ ᱦᱤᱥᱟᱹᱵᱽ ᱢᱮᱱᱟᱜᱼᱟ ᱮᱠᱥᱚ ᱴᱤ ᱜᱤᱫᱽᱨᱟᱹ ᱨᱮ ᱢᱟᱫᱽᱫᱷᱚᱢᱤᱠ ᱠᱚ ᱯᱟᱥ ᱫᱟ ᱥᱟᱵ ᱠᱟᱜ ᱢᱮ ᱤᱱᱟᱹ ᱵᱚᱭᱮᱥ ᱨᱮᱱ ᱩᱱᱠᱩ ᱜᱤᱫᱽᱨᱟᱹ ᱜᱮ ᱯᱚᱧᱪᱟᱥ ᱴᱤ ᱜᱤᱫᱽᱨᱟᱹ ᱵᱟᱹᱠᱤ ᱜᱤᱫᱽᱨᱟᱹ ᱠᱚ ᱟᱫᱚᱜ ᱠᱟᱱᱟ ᱚᱠᱟᱛᱮᱠᱚ ᱪᱟᱞᱟᱜ ᱠᱟᱱᱟ ᱚᱱᱟ ᱫᱚ ᱵᱟᱹᱧ ᱞᱟᱹᱭ ᱫᱟᱲᱮᱭᱟᱜᱼᱟ ᱯᱷᱮᱹᱨ ᱩᱱᱠᱩ ᱚᱱᱟ ᱵᱮᱪ ᱩᱱᱠᱩ ᱜᱤᱫᱽᱨᱟᱹ ᱜᱮ ᱠᱛᱚᱲᱟ ᱠᱟᱱᱮ ᱠᱩᱲᱤ ᱠᱟᱱᱮ ᱩᱪᱪᱚ ᱢᱟᱫᱽᱫᱷᱚᱢᱤᱠ ᱠᱚ ᱪᱟᱞᱟᱜ ᱠᱟᱱᱟ ᱠᱚ ᱚᱱᱟ ᱡᱟᱭᱜᱟ ᱨᱮᱫᱚ ᱟᱨᱦᱚᱸ ᱠᱚ ᱯᱷᱤᱯᱴᱤᱜ ᱠᱟᱱᱟ ᱠᱚ ᱦᱟᱱᱛᱮ ᱵᱤᱭᱮ ᱠᱚ ᱯᱟᱥ ᱫᱟᱠᱚ ᱟᱨᱦᱚᱸ ᱠᱚ ᱯᱷᱤᱯᱴᱤᱜ ᱠᱟᱱᱟ ᱚᱝᱠᱟ ᱞᱮᱠᱟᱛᱮ ᱩᱪᱪᱚ ᱥᱤᱠᱠᱷᱟ ᱥᱮᱡ ᱞᱮᱠᱟᱛᱮᱫᱚ ᱮᱠᱥᱚᱴᱤ ᱜᱤᱫᱽᱨᱟᱹ ᱠᱚ ᱵᱷᱩᱨᱛᱤ ᱞᱮᱱᱟ ᱠᱚ ᱡᱟᱦᱟᱸ ᱫᱚ ᱯᱨᱟᱭᱢᱟᱨᱤ ᱨᱮ ᱥᱮ ᱩᱝᱠᱩ ᱠᱟᱹᱴᱤᱡ ᱤᱥᱠᱩᱞ ᱨᱮ ᱯᱟᱲᱦᱟᱜ ᱚᱠᱛᱮ ᱨᱮ ᱥᱮᱱᱚᱜ ᱥᱮᱱᱚᱜ ᱛᱮᱜᱮ ᱩᱱᱠᱩ ᱜᱤᱫᱽᱨᱟᱹ ᱪᱷᱟᱴᱟᱣ ᱪᱷᱟᱴᱟᱣᱛᱮ ᱥᱟᱵ ᱠᱟᱜ ᱢᱮ ᱯᱟᱸᱪ ᱫᱚᱥ ᱡᱚᱱ ᱜᱤᱫᱽᱨᱟᱹ ᱠᱚ ᱴᱤᱠᱟᱹᱜ ᱠᱟᱱᱟ ᱠᱚ ᱱᱚᱣᱟ ᱡᱮ ᱚᱠᱟ ᱥᱚᱢᱚᱥᱥᱟ ᱟᱹᱰᱤ ᱢᱟᱨᱟᱛᱛᱚᱠ ᱥᱚᱢᱚᱥᱥᱟ ᱱᱚᱜᱼᱚ ᱱᱚᱣᱟ ᱜᱟᱨᱡᱮᱱ ᱠᱚᱣᱟᱝ ᱠᱤᱪᱷᱩ ᱵᱷᱩᱢᱤᱠᱟ ᱥᱮ ᱜᱤᱫᱽᱨᱟᱹ ᱠᱚᱣᱟᱝ ᱥᱮ ᱤᱥᱠᱩᱞ ᱨᱮ ᱚᱝᱠᱟ ᱥᱮᱪᱮᱫ ᱟᱠᱷᱲᱟ ᱨᱮ ᱚᱸᱰᱮ ᱠᱤ ᱴᱷᱤᱠᱼᱴᱷᱟᱠ ᱢᱚᱛᱚ ᱠᱤ ᱵᱟᱝ ᱦᱩᱭᱩᱜᱚᱜ ᱠᱟᱱᱟ ᱠᱤᱱᱛᱩ ᱥᱤᱠᱠᱷᱟ ᱥᱮᱫ ᱞᱮᱠᱟᱛᱮ ᱮᱢᱚᱱ ᱢᱤᱫᱴᱮᱹᱝ ᱯᱚᱨᱤᱵᱮᱹᱥ ᱵᱮᱱᱟᱣᱟᱠᱟᱱᱟ ᱜᱟᱛᱮ ᱚᱨᱟᱼᱚᱨᱤ ᱮᱴᱟᱜ ᱥᱮᱡ ᱠᱚ ᱜᱷᱟᱸᱡᱮᱲᱚᱜ ᱠᱟᱱᱟ ᱠᱚ ᱚᱞᱯᱚ ᱵᱚᱭᱚᱥ ᱨᱮ ᱚᱠᱚᱭ ᱫᱚ ᱱᱚᱜᱼᱚ ᱱᱚᱣᱟ ᱢᱳᱵᱟᱭᱤᱞ ᱯᱷᱳᱱ ᱟᱹᱰᱤ ᱵᱷᱟᱹᱜᱤᱭᱟ ᱢᱳᱵᱟᱭᱤᱞ ᱠᱤᱱᱛᱩ ᱢᱳᱵᱟᱭᱤᱞ ᱠᱚ ᱧᱟᱢᱮᱫ ᱠᱟᱱᱟ ᱠᱚ ᱢᱳᱵᱟᱭᱤᱞ ᱛᱮ ᱚᱠᱚᱭ ᱠᱚ ᱚᱠᱚᱭ ᱫᱚᱠᱚ ᱠᱚᱲᱟ ᱠᱟᱱᱮ ᱠᱩᱲᱤ ᱠᱟᱱᱮ ᱠᱞᱟᱥ ᱱᱟᱭᱤᱱ ᱠᱞᱟᱥ ᱴᱮᱱ ᱯᱟᱲᱦᱟᱜ ᱠᱟᱱᱟ ᱠᱚ ᱥᱮ ᱢᱟᱫᱽᱫᱷᱚᱢᱤᱠᱮ ᱯᱟᱥ ᱠᱟᱱᱟᱭᱮ ᱱᱩᱠᱩ ᱠᱚᱫᱚ ᱯᱷᱮᱨ ᱟᱵᱟᱨ ᱚᱱᱮ ᱦᱟᱹᱱᱤ ᱠᱩᱲᱤ ᱥᱚᱸᱜᱫᱮ ᱱᱩᱭ ᱠᱚᱲᱟ ᱞᱤᱝᱠ ᱟᱨ ᱩᱱᱠᱩ ᱠᱚ ᱵᱷᱟᱞᱚᱵᱟᱥᱟᱜ ᱠᱟᱱᱟ ᱠᱚ ᱟᱨ ᱯᱟᱲᱦᱟᱣ ᱦᱚᱸ ᱪᱟᱵᱟᱜ ᱠᱟᱱᱟ ᱱᱚᱜᱼᱚ ᱱᱚᱝᱠᱟᱱᱟᱜ ᱢᱤᱫᱴᱮᱡ ᱥᱚᱢᱚᱥᱥᱟ ᱦᱚᱸ ᱦᱩᱭᱩᱜᱚᱜ ᱠᱟᱱᱟ ᱯᱷᱚᱞᱮ ᱱᱚᱣᱟ ᱥᱤᱠᱠᱷᱟ ᱡᱟᱭᱜᱟ ᱨᱮ ᱨᱟᱹᱥᱠᱟᱹᱜ ᱠᱟᱱᱟ ᱠᱚ ᱱᱚᱣᱟ ᱠᱟᱹᱴᱤᱡ ᱜᱤᱫᱽᱨᱟᱹ ᱚᱠᱛᱮ ᱨᱮᱠᱚ ᱯᱟᱲᱦᱟᱣ ᱦᱚᱪᱚᱭᱮᱫ ᱠᱩ ᱱᱚᱜᱼᱚ ᱱᱚᱸᱰᱮ ᱟᱨ ᱚᱱᱛᱮ ᱠᱚ ᱥᱮᱬᱟ ᱞᱮᱱᱠᱷᱟᱢᱱ ᱠᱩ ᱜᱟᱨᱡᱮᱱ ᱪᱷᱩᱴᱩᱜᱤᱜ ᱠᱟᱱᱟ ᱠᱩ ᱮᱵᱚᱝ ᱠᱚ ᱥᱠᱩᱞ ᱪᱷᱩᱴᱩᱜᱚᱜ ᱠᱟᱱᱟ ᱱᱚᱜᱼᱚ ᱱᱚᱣᱟ ᱡᱤᱱᱤᱥ ᱠᱤᱱᱛᱩ ᱧᱮᱞᱚᱜᱚᱜ ᱠᱟᱱᱟ ᱫᱟᱨᱟᱭ ᱠᱟᱱ ᱫᱤᱱ ᱨᱮ ᱪᱮᱠᱟᱛᱮ ᱱᱚᱣᱟ ᱴᱮᱠᱟᱣ ᱦᱩᱭᱩᱜᱚᱜᱼᱟ ᱱᱚᱜᱼᱚ ᱱᱚᱣᱟ ᱠᱤᱱᱛᱩ ᱮᱞᱟᱠᱟ ᱨᱮ ᱢᱮᱱᱟᱜᱼᱟ ᱛᱚᱵᱮ ᱪᱮᱠᱟᱛᱮ ᱥᱚᱪᱮᱛᱚᱱ ᱦᱩᱭᱩᱜᱼᱟ ᱱᱚᱜᱼᱚ ᱱᱚᱣᱟ ᱠᱟᱱᱟ ᱥᱚᱵᱼᱪᱟᱭᱛᱮ ᱞᱟᱹᱴᱩ ᱡᱤᱱᱤᱥ ᱫᱚ ᱛᱚᱵᱮ ᱥᱤᱠᱠᱷᱟ ᱪᱷᱟᱲᱟ ᱫᱚ ᱟᱨ ᱪᱮᱫ ᱦᱚᱸ ᱵᱟᱹᱱᱩᱜᱼᱟ ᱜᱚᱛᱤ ᱫᱚ ᱱᱤᱛᱳᱜ ᱢᱟ ᱱᱟᱢᱵᱟᱨ ᱠᱚᱦᱚᱸ ᱠᱚ ᱵᱟᱲᱦᱟᱣ ᱤᱫᱤᱭᱟᱠᱟᱫᱟ ᱠᱚ ᱯᱟᱥ ᱨᱮᱦᱚᱸ ᱯᱟᱥ ᱜᱤ ᱯᱷᱮᱹᱞ ᱨᱮᱦᱚᱸ ᱯᱟᱥ ᱜᱤ ᱟᱫᱚ ᱪᱮᱫ ᱡᱮ ᱦᱩᱭᱩᱜᱼᱟ ᱥᱤᱠᱠᱷᱟ ᱡᱟᱭᱜᱟ ᱨᱮ ᱟᱫᱚ ᱥᱤᱠᱠᱷᱟᱨ ᱥᱮᱥᱮ ᱡᱮ ᱛᱷᱚᱲᱟ ᱜᱟᱱ ᱠᱚᱨᱢᱚ ᱥᱚᱝᱥᱷᱟᱱ ᱡᱟᱦᱟᱸᱭ ᱠᱚᱠᱚ ᱪᱟᱞᱟᱜ ᱠᱟᱱ ᱵᱷᱟᱹᱜᱤ ᱥᱤᱠᱠᱷᱟ ᱥᱮᱫ ᱡᱮ ᱥᱤᱠᱠᱷᱟᱨ ᱥᱮᱥᱮ ᱡᱮ ᱠᱤᱪᱷᱩ ᱠᱚᱢᱯᱤᱴᱤᱥᱚᱱ ᱨᱮ ᱫᱩᱲᱩᱵᱽ ᱠᱟᱛᱮᱫ ᱱᱩᱠᱨᱤ ᱪᱟᱠᱨᱤ ᱠᱚ ᱧᱟᱢᱟᱭ ᱴᱮᱹᱴ ᱠᱚᱨᱮᱭ ᱫᱩᱲᱩᱵᱚᱜᱼᱟᱭ ᱥᱮ ᱮᱥᱮᱥᱥᱤ ᱠᱚᱨᱮ ᱚᱱᱟ ᱠᱚ ᱡᱟᱭᱜᱟ ᱨᱮᱢᱟ ᱱᱤᱛᱳᱜ ᱢᱟᱛᱚ ᱵᱟᱹᱱᱩᱜᱼᱟᱛᱚ ᱥᱚᱨᱠᱟᱨᱤ ᱵᱷᱟᱜᱽ ᱥᱮᱡ ᱵᱤᱵᱷᱟᱜᱽ ᱥᱮᱡ ᱞᱮᱠᱟ ᱛᱮᱢᱟ ᱟᱨ ᱥᱮ ᱟᱨᱦᱚᱸ ᱮᱴᱟᱜᱼᱮᱴᱟᱜ ᱰᱤᱯᱟᱨᱴᱢᱮᱱᱴ ᱨᱮ ᱟᱨᱦᱚᱸ ᱱᱩᱠᱨᱤᱼᱪᱟᱠᱨᱤ ᱠᱚ ᱧᱟᱢ ᱞᱟᱹᱜᱤᱫ ᱛᱮ ᱵᱚᱞᱮ ᱟᱹᱰᱤ ᱥᱚᱢᱚᱥᱥᱟ ᱱᱚᱜᱼᱚ ᱱᱚᱣᱟ ᱥᱤᱠᱠᱷᱟ ᱠᱷᱮᱛᱨᱮ ᱨᱮ ᱟᱫᱚ ᱪᱮᱠᱟᱛᱮ ᱱᱚᱣᱟ ᱦᱩᱭᱩᱜᱚᱜᱼᱟ ᱱᱚᱝᱠᱟ ᱵᱷᱟᱹᱜᱤ ᱥᱤᱠᱠᱷᱟ ᱥᱮᱡ ᱥᱮ ᱚᱝᱠᱟ ᱵᱷᱟᱹᱜᱤ ᱟᱨᱦᱚᱸ ᱠᱚ ᱮᱞᱟᱠᱟ ᱨᱮ ᱱᱚᱝᱠᱟ ᱠᱚ ᱯᱟᱲᱦᱟᱣ ᱠᱚᱜᱼᱟ ᱠᱚ ᱱᱚᱜᱼᱚ ᱱᱚᱝᱠᱟᱱᱟᱝ ᱯᱚᱨᱤᱥᱛᱷᱤᱛᱤ ᱪᱟᱞᱟᱜ ᱠᱟᱱᱟ ᱟᱨᱠᱤ ᱧᱮᱞᱚᱜᱚᱜ ᱠᱟᱱᱟ ᱱᱤᱛ ᱠᱟᱛᱮᱫ ᱥᱚᱢᱚᱭ ᱠᱟᱞ ᱨᱮ